ᱟᱹᱞᱤᱧᱟᱜ ᱜᱷᱟᱨᱚᱸᱡᱽ ᱨᱮ ᱵᱟᱨ ᱵᱚᱭᱦᱟ ᱵᱟᱨᱭᱟ ᱢᱤᱥᱨᱟᱧ ᱛᱟᱹᱠᱤᱱ ᱚᱱᱟ ᱵᱷᱤᱛᱨᱤ ᱨᱮ ᱢᱟᱨᱟᱝ ᱤᱡ ᱢᱤᱥᱨᱟᱧ ᱫᱚᱭ ᱴᱷᱟᱶ ᱠᱟᱱᱟ ᱟᱨ ᱦᱩᱰᱤᱧ ᱤᱡ ᱢᱤᱥᱨᱟᱧ ᱫᱚ ᱚᱲᱟᱜ ᱨᱮᱜᱮ ᱢᱮᱱᱟᱭᱟ ᱟᱞᱤᱧ ᱦᱚᱸ ᱦᱩᱰᱤᱧ ᱵᱚᱠᱚᱧ ᱫᱚᱭ ᱰᱟᱹᱜᱩᱣᱟᱹ ᱜᱮᱭᱟ ᱟᱹᱞᱤᱧ ᱜᱮᱞᱤᱧ ᱡᱩᱨᱤ ᱯᱟᱹᱨᱤᱭ ᱠᱟᱱᱟ ᱟᱹᱞᱤᱧ ᱨᱮᱱ ᱯᱮᱭᱟ ᱵᱟᱹᱵᱩ ᱜᱤᱫᱽᱨᱟᱹ ᱟᱨ ᱢᱤᱫᱴᱟᱱ ᱢᱟᱹᱭ ᱜᱤᱫᱽᱨᱟᱹ ᱢᱮᱱᱟᱜ ᱟᱠᱟᱫ ᱠᱚᱣᱟ ᱢᱟᱨᱟᱝ ᱤᱡ ᱵᱟᱹᱵᱩ ᱩᱱᱤ ᱦᱚᱧ ᱵᱟᱯᱞᱟ ᱠᱟᱫᱮᱭᱟ ᱩᱱᱤ ᱨᱮᱱ ᱵᱟᱨᱭᱟ ᱜᱚᱲᱚᱢ ᱠᱚᱲᱟ ᱛᱟᱹᱠᱤᱱ ᱢᱮᱱᱟᱜ ᱠᱤᱱ ᱛᱤᱧᱟᱹ ᱛᱟᱞᱟᱭᱤᱡ ᱦᱚᱸ ᱩᱱᱤ ᱦᱚᱸ ᱩᱱᱤᱨᱮᱱ ᱦᱚᱸ ᱵᱟᱨᱭᱟ ᱜᱚᱲᱚᱢ ᱠᱩᱲᱤ ᱛᱟᱹᱠᱤᱱ ᱢᱮᱱᱟᱜ ᱠᱤᱱᱟ ᱛᱚ ᱟᱹᱞᱤᱧᱟᱜ ᱜᱷᱟᱨᱚᱸᱡᱽ ᱨᱮ ᱟᱹᱞᱤᱧ ᱦᱟᱲᱟᱢ ᱵᱩᱲᱦᱤ ᱵᱟᱫ ᱛᱮ ᱟᱹᱰᱤ ᱚᱱᱠᱟᱱᱟᱜ ᱡᱟᱦᱟᱱᱟᱜ ᱠᱟᱹᱢᱤ ᱠᱚ ᱡᱩᱫᱤ ᱯᱟᱲᱟᱣ ᱜᱚᱫ ᱟᱹᱞᱤᱧᱟ ᱟᱹᱞᱤᱧ ᱡᱚᱠᱷᱚᱱ ᱵᱟᱦᱨᱮ ᱠᱚᱥᱮᱡ ᱞᱤᱧ ᱪᱟᱞᱟᱜᱼᱟ ᱥᱮ ᱯᱮᱲᱟ ᱚᱲᱟᱜ ᱡᱟᱦᱟᱱᱟᱜ ᱠᱟᱡᱽ ᱠᱟᱢ ᱠᱚᱨᱮ ᱠᱟᱹᱴᱤᱡ ᱵᱟᱦᱨᱮ ᱥᱮᱫ ᱞᱤᱧ ᱥᱮᱱᱚᱜ ᱠᱷᱟᱱ ᱫᱚ ᱟᱫᱚ ᱟᱹᱞᱤᱧ ᱤᱡ ᱩᱱᱤ ᱦᱩᱰᱤᱧ ᱦᱚᱯᱚᱱᱤᱧ ᱦᱩᱰᱤᱧᱤᱡ ᱵᱚᱠᱚᱧ ᱢᱟᱨᱟᱝ ᱤᱡ ᱠᱤᱢᱤᱱᱤᱧ ᱱᱤᱠᱩᱜᱮ ᱟᱹᱞᱤᱧᱟᱜ ᱜᱷᱟᱨᱚᱸᱡᱽ ᱨᱮᱫᱚ ᱟᱹᱞᱤᱧᱟᱜ ᱴᱷᱟᱶ ᱨᱮ ᱡᱳᱜᱽ ᱫᱟᱱ ᱦᱟᱛᱟᱣ ᱠᱟᱛᱮᱫ ᱠᱚ ᱠᱟᱹᱢᱤ ᱦᱟᱛᱟᱲᱟ ᱱᱚᱜᱼᱚ ᱱᱚᱝᱠᱟ ᱠᱟᱛᱮᱫ ᱟᱹᱞᱤᱧᱟᱜ ᱜᱷᱟᱨᱚᱸᱡᱽ ᱨᱮ ᱟᱹᱞᱤᱧ ᱟᱹᱞᱤᱧᱟᱜ ᱜᱷᱟᱨᱚᱸᱡᱽ ᱨᱮᱭᱟᱜ ᱱᱚᱣᱟ ᱪᱤᱱᱦᱟᱹᱯ ᱞᱮᱱᱟ ᱞᱤᱧ ᱧᱮᱧᱟᱢᱮᱫᱼᱟ